ᱥᱟᱺᱜᱤᱧ ᱟᱨ ᱦᱟᱸᱰᱮ ᱱᱟᱰᱮ ᱟᱹᱛᱩ ᱴᱚᱴᱷᱟ ᱨᱮᱱ ᱛᱟᱦᱮᱸ ᱦᱚᱲ ᱠᱚ ᱞᱟᱹᱜᱤᱫ ᱜᱮᱢ ᱠᱚ ᱫᱚ ᱦᱩᱭᱩᱜ ᱠᱟᱱᱟ ᱯᱷᱩᱴᱵᱚᱞ ᱠᱨᱤᱠᱮᱴ ᱠᱟᱵᱟᱰᱤ ᱥᱟᱶᱛᱮ ᱡᱟᱦᱟᱸ ᱨᱮᱫᱚ ᱥᱤᱨᱳᱯᱟ ᱠᱚᱠᱚ ᱫᱚᱦᱚᱭᱟ ᱚᱱᱟ ᱜᱮᱢ ᱠᱚ ᱥᱮ ᱚᱱᱟ ᱠᱷᱮᱞᱳᱰ ᱠᱚ ᱚᱱᱟ ᱠᱷᱮᱞᱳᱰ ᱨᱮ ᱥᱮᱞᱮᱫᱚᱜ ᱞᱟᱹᱜᱤᱫ ᱫᱚ ᱮᱱᱴᱨᱤ ᱥᱮ ᱯᱨᱚᱵᱮᱥ ᱢᱩᱞᱞᱚ ᱮᱢ ᱠᱟᱛᱮᱫ ᱠᱚ ᱥᱮᱞᱮᱫᱚᱜᱼᱟ ᱛᱟᱯᱚᱨ ᱠᱷᱮᱞᱳᱜ ᱚᱠᱛᱚ ᱟᱭᱢᱟ ᱢᱚᱱᱮ ᱨᱮᱱᱟᱜ ᱪᱤᱱᱛᱟᱹ ᱠᱚ ᱵᱟᱹᱜᱤ ᱠᱟᱛᱮᱫ ᱢᱤᱫ ᱢᱚᱱᱳᱡᱳᱜᱽ ᱠᱟᱛᱮᱫ ᱥᱮ ᱢᱤᱫ ᱢᱚᱱᱮ ᱠᱟᱛᱮᱫ ᱠᱚ ᱠᱷᱮᱞᱳᱜᱼᱟ ᱟᱨ ᱟᱠᱚᱣᱟᱜ ᱠᱷᱮᱞ ᱨᱮᱱᱟᱜ ᱟᱠᱚᱣᱟᱜ ᱠᱷᱮᱞ ᱨᱮ ᱡᱤᱛᱟᱹᱣ ᱨᱮᱱᱟᱜ ᱠᱚ ᱨᱤᱠᱟᱹᱭᱟ ᱚᱱᱟ ᱥᱟᱶᱛᱮ ᱟᱠᱚᱣᱟᱜ ᱢᱚᱱᱮ ᱦᱚᱸ ᱢᱤᱫ ᱢᱚᱱᱮ ᱨᱮᱠᱚ ᱫᱚᱦᱚᱭᱟ ᱟᱨ ᱟᱠᱚᱣᱟᱜ ᱦᱚᱲᱢᱚ ᱠᱚᱦᱚᱸ ᱵᱷᱟᱹᱞᱤ ᱛᱟᱦᱮᱱᱟ ᱠᱷᱮᱞ ᱯᱚᱨᱮ ᱦᱚᱸ ᱟᱹᱰᱤ ᱟᱭᱢᱟ ᱵᱷᱟᱹᱜᱤ ᱠᱚ ᱵᱩᱡᱷᱟᱹᱣᱟ ᱡᱤᱨᱟᱹᱣ ᱠᱟᱛᱮᱫ ᱚᱲᱟᱜ ᱨᱮ ᱦᱮᱡ ᱠᱟᱛᱮᱫ ᱠᱟᱹᱢᱤ ᱨᱮᱦᱚᱸ ᱟᱹᱰᱤ ᱵᱷᱟᱹᱞᱤ ᱠᱚ ᱟᱴᱠᱟᱨᱟ